ᱠᱤᱪᱷᱩᱠ ᱨᱟᱹᱥᱠᱟᱹ ᱞᱟᱹᱜᱤᱫ ᱤᱧ ᱫᱚ ᱩᱱ ᱥᱚᱢᱚᱭ ᱫᱚ ᱢᱳᱵᱟᱭᱤᱞ ᱨᱮᱦᱚᱸ ᱡᱟᱦᱟᱱᱟᱜ ᱠᱷᱚᱵᱚᱨ ᱠᱩᱧ ᱟᱸᱡᱚᱢᱟ ᱥᱮᱨᱮᱧ ᱠᱩᱧ ᱟᱸᱡᱚᱢᱟ ᱮᱱᱮᱡᱽᱠᱩᱧ ᱧᱮᱞ ᱠᱚᱣᱟ ᱟᱨ ᱥᱟᱶ ᱥᱟᱶᱛᱮ ᱱᱚᱣᱟ ᱯᱟᱲᱦᱟᱣ ᱦᱚᱸᱧ ᱯᱟᱲᱦᱟᱜ ᱜᱮᱭᱟ ᱪᱤᱠᱟᱹᱛᱮ ᱡᱟᱦᱟᱸᱨᱮ ᱢᱚᱱᱮ ᱞᱟᱜᱟᱜᱼᱟ ᱢᱚᱱᱮ ᱯᱷᱨᱮᱥ ᱛᱤᱧᱟᱹᱧ ᱚᱱᱠᱟᱱᱟᱜ ᱜᱮ ᱤᱧ ᱧᱮᱞᱟ ᱡᱮᱢᱚᱱ ᱢᱳᱵᱟᱭᱤᱞ ᱢᱳᱵᱟᱭᱤᱞ ᱨᱮ ᱟᱹᱰᱤ ᱨᱚᱠᱚᱢ ᱫᱮᱥ ᱵᱤᱫᱮᱥ ᱨᱮᱱᱟᱜ ᱟᱹᱰᱤ ᱨᱚᱠᱚᱢ ᱡᱤᱱᱤᱥᱞ ᱛᱟᱦᱮᱱᱟ ᱡᱟᱦᱟᱸᱛᱮ ᱢᱳᱵᱟᱭᱤᱞ ᱛᱮ ᱦᱚᱸ ᱦᱟᱛᱟᱣ ᱫᱟᱲᱮᱭᱟᱜᱼᱟᱢ ᱢᱚᱛᱞᱟᱵ ᱱᱟᱯᱟᱭ ᱱᱟᱯᱟᱭ ᱠᱟᱛᱷᱟ ᱠᱚ ᱮᱱᱮᱡᱽ ᱥᱮᱨᱮᱧ ᱛᱮᱦᱚᱸ ᱟᱹᱰᱤ ᱞᱚᱜᱚᱱ ᱠᱟᱛᱷᱟ ᱞᱮᱠᱟ ᱪᱮᱫᱚᱜᱚᱜᱼᱟ ᱟᱨ ᱚᱱᱠᱟᱱᱟᱜ ᱜᱮ ᱯᱟᱲᱦᱟᱣ ᱮᱢᱟᱱ ᱛᱮᱦᱚᱸ ᱟᱹᱰᱤᱜᱟᱱ ᱥᱤᱠᱷᱱᱟᱹᱛ ᱧᱟᱢᱚᱜᱼᱟ ᱚᱱᱟ ᱞᱟᱹᱜᱤᱫ ᱚᱱᱟ ᱠᱚᱨᱮ ᱠᱟᱹᱦᱱᱤ ᱠᱮ ᱡᱮᱢᱚᱱ ᱞᱟᱸᱫᱟ ᱞᱮᱠᱟᱱᱟᱜ ᱠᱟᱹᱦᱱᱤ ᱠᱚ ᱚᱱᱠᱟᱱᱟᱜ ᱠᱟᱹᱦᱱᱤᱠᱩᱧ ᱯᱟᱲᱦᱟᱣᱟ ᱰᱷᱮᱨ ᱠᱟᱭᱛᱮᱫᱚ ᱟᱹᱰᱤ ᱱᱟᱯᱟᱭ ᱡᱟᱦᱟᱸᱭ ᱢᱚᱱᱮ ᱠᱚ ᱵᱩᱡᱷᱟᱹᱜᱼᱟ ᱚᱱᱠᱟᱱᱟᱜ ᱚᱱᱠᱟᱱᱟᱜ ᱛᱮᱜᱮ ᱠᱟᱹᱦᱱᱤ ᱠᱩᱧ ᱯᱟᱲᱦᱟᱣᱟ